ᱱᱚᱣᱟ ᱴᱚᱴᱷᱟ ᱨᱮ ᱵᱮᱥᱚᱨᱠᱟᱨᱤ ᱪᱤᱠᱤᱛᱥᱟ ᱢᱮᱱᱟᱜ ᱜᱮᱭᱟ ᱟᱫᱚ ᱚᱱᱟᱨᱮ ᱥᱟᱱᱟᱢᱟᱜ ᱦᱮᱱᱟᱜ ᱜᱮᱭᱟ ᱥᱤᱴᱤ ᱥᱠᱮᱱ ᱵᱤ ᱯᱤ ᱥᱟᱱᱟᱢ ᱞᱮᱠᱟᱱ ᱪᱤᱠᱤᱛᱥᱟ ᱤᱭᱟᱹ ᱢᱮᱱᱟᱜ ᱜᱮᱭᱟ ᱛᱚ ᱛᱚ ᱡᱟᱦᱟᱸᱭ ᱠᱚ ᱨᱮᱸᱜᱮᱡ ᱚᱨᱮᱡ ᱦᱚᱲ ᱠᱚ ᱢᱮᱱᱟᱜ ᱠᱚᱣᱟ ᱩᱱᱠᱩ ᱫᱚ ᱚᱱᱟᱨᱮ ᱵᱟᱝ ᱠᱚ ᱪᱟᱞᱟᱣ ᱫᱟᱲᱮᱭᱟᱜᱼᱟ ᱯᱚᱭᱥᱟ ᱴᱟᱠᱟ ᱵᱟᱝᱼᱛᱮ ᱛᱚ ᱵᱟᱝ ᱠᱚ ᱤᱭᱟᱹ ᱫᱟᱲᱮᱭᱟᱜ ᱠᱟᱱᱟ ᱧᱮᱞ ᱦᱚᱪᱚ ᱫᱟᱲᱮᱭᱟᱜ ᱠᱟᱱᱟ ᱚᱱᱟᱛᱮ ᱱᱩᱠᱩ ᱵᱟᱦᱨᱮ ᱵᱟᱝ ᱠᱚ ᱥᱮᱱ ᱫᱟᱲᱮᱭᱟᱜ ᱠᱟᱱᱟ